ᱤᱧᱟᱹᱜ ᱟᱛᱳ ᱨᱮᱭᱟᱜ ᱤᱛᱩᱱ ᱟᱥᱲᱟᱨᱮ ᱴᱚᱭᱞᱮᱴ ᱧᱩ ᱫᱟᱜ ᱯᱩᱛᱷᱤ ᱰᱮᱥᱠ ᱟᱨ ᱵᱮᱧᱪ ᱟᱨ ᱡᱚᱢᱟᱜ ᱥᱟᱨᱵᱷᱟᱨ ᱫᱚᱨ ᱠᱚᱢ ᱵᱮᱥᱤ ᱢᱮᱱᱟᱜ ᱜᱮᱭᱟ ᱡᱮᱢᱚᱱ ᱴᱚᱭᱞᱮᱴ ᱴᱚᱭᱞᱮᱴ ᱫᱚ ᱯᱚᱨᱤᱥᱠᱟᱨ ᱯᱚᱨᱤᱪᱪᱷᱚᱱᱱᱚ ᱫᱚ ᱵᱟᱹᱱᱩᱜ ᱠᱟᱫᱟ ᱜᱤᱫᱽᱨᱟᱹ ᱠᱚ ᱨᱟᱪᱟ ᱡᱚᱝ ᱠᱚ ᱵᱚᱞᱚᱱᱟ ᱫᱟᱜ ᱠᱚ ᱵᱟᱠᱚ ᱫᱩᱞᱟᱜᱼᱟ ᱟᱨ ᱴᱮᱯ ᱠᱚ ᱵᱮᱵᱚᱥᱛᱷᱟ ᱠᱚ ᱛᱟᱦᱮᱸ ᱞᱮᱱᱠᱷᱟᱱ ᱟᱹᱰᱤᱜᱮ ᱵᱷᱟᱹᱜᱤ ᱠᱚᱜᱼᱟ ᱜᱤᱫᱽᱨᱟᱹ ᱠᱚ ᱨᱟᱪᱟ ᱡᱚᱝ ᱠᱟᱛᱮᱜ ᱫᱟᱠ ᱠᱚᱠᱚ ᱫᱩᱞ ᱠᱮᱭᱟ ᱟᱹᱰᱤ ᱥᱚᱞᱦᱮᱛᱮ ᱟᱨ ᱧᱩᱫᱟᱜ ᱧᱩᱫᱟᱜ ᱵᱮᱵᱚᱥᱛᱷᱟ ᱫᱚ ᱢᱮᱱᱟᱜ ᱠᱟᱫᱟ ᱠᱚᱞ ᱟᱨ ᱥᱟᱵ ᱢᱟᱨᱥᱟᱞ ᱥᱟᱵ ᱢᱟᱨᱥᱟᱞ ᱢᱮᱱᱟᱜ ᱨᱮᱦᱚᱸ ᱴᱮᱯ ᱵᱮᱵᱚᱥᱛᱷᱟ ᱫᱚ ᱵᱟᱹᱱᱩᱜ ᱠᱟᱫᱟ ᱜᱤᱫᱽᱨᱟᱹ ᱠᱚᱫᱚ ᱠᱚᱞ ᱠᱷᱚᱱᱜᱮ ᱡᱚᱜᱛᱮ ᱟᱨ ᱜᱮᱞᱟᱥᱛᱮ ᱰᱷᱮᱠᱚᱡ ᱠᱟᱛᱮᱜ ᱫᱟᱜ ᱠᱚ ᱧᱩᱭᱟ ᱴᱮᱯ ᱵᱮᱵᱚᱥᱛᱷᱟ ᱛᱟᱦᱮᱸ ᱞᱮᱱᱠᱷᱟᱱ ᱟᱹᱰᱤᱜᱮ ᱵᱷᱟᱹᱜᱤ ᱠᱚᱜᱼᱟ ᱟᱨ ᱟᱹᱰᱤ ᱥᱚᱞᱦᱮᱛᱮ ᱫᱟᱜ ᱠᱚᱠᱚ ᱧᱩ ᱠᱮᱭᱟ ᱟᱨ ᱡᱚᱢᱟᱜ ᱥᱟᱨᱵᱷᱟᱨ ᱫᱚ ᱵᱟᱹᱱᱩᱜᱼᱟ ᱜᱤᱫᱽᱨᱟᱹ ᱠᱚ ᱵᱟᱨᱮᱱᱫᱟ ᱨᱮᱜᱮ ᱠᱚ ᱡᱚᱢᱟ ᱫᱟᱜ ᱡᱟᱹᱯᱩᱫ ᱥᱤᱛᱩᱝ ᱚᱸᱰᱮ ᱜᱮ ᱠᱚ ᱡᱚᱢᱟ ᱟᱹᱰᱤ ᱠᱚ ᱠᱚᱥᱴᱚᱜ ᱠᱟᱱᱟ ᱟᱨ ᱪᱟᱹᱲᱤ ᱟᱞᱟᱫᱟ ᱠᱟᱛᱮᱜ ᱛᱟᱦᱮᱸ ᱞᱮᱱᱠᱷᱟᱱ ᱟᱹᱰᱤᱜᱮ ᱵᱷᱟᱹᱜᱤ ᱠᱚᱜᱼᱟ ᱟᱨ ᱥᱚᱨᱠᱟᱨ ᱯᱟᱦᱴᱟ ᱠᱷᱚᱱ ᱡᱚᱫᱤ ᱵᱮᱵᱚᱥᱛᱷᱟ ᱫᱚᱦᱚ ᱠᱮᱭᱟ ᱟᱹᱰᱤᱜᱮ ᱵᱷᱟᱹᱜᱤ ᱠᱚᱜᱼᱟ